ᱦᱮᱞᱳ ᱦᱳᱭ ᱰᱟᱠᱛᱟᱨ ᱚᱲᱟᱜ ᱠᱟᱱ ᱜᱮᱭᱟ ᱦᱚᱸ ᱵᱷᱮᱡᱟ ᱫᱟᱲᱮᱭᱟᱜᱼᱟ ᱞᱤᱧ ᱦᱚᱸ ᱥᱩᱵᱤᱫᱷᱟ ᱢᱮᱱᱟᱜᱼᱟ ᱟᱪᱪᱷᱟ ᱦᱳᱭ ᱦᱳᱭ ᱢᱮᱱᱟᱜᱼᱟ ᱢᱮᱱᱟᱜᱼᱟ ᱚᱱᱟ ᱠᱚᱦᱚᱸ ᱦᱳᱭ ᱦᱳᱭ ᱚᱱᱟ ᱫᱚ ᱥᱚᱨᱠᱟᱨᱤ ᱥᱮᱫ ᱠᱷᱚᱱ ᱜᱮ ᱧᱟᱢᱚᱜᱼᱟ

ᱚᱱᱟ ᱠᱚᱦᱚᱸ ᱞᱟᱜᱟᱜ ᱜᱮᱭᱟ ᱠᱤᱪᱷᱩ ᱠᱤᱪᱷᱩ ᱫᱚ ᱞᱟᱜᱟᱜ ᱜᱮᱭᱟ ᱦᱳᱭ ᱦᱳᱭ ᱦᱳᱭ ᱦᱳᱭ ᱦᱳᱭ ᱦᱳᱭ ᱧᱟᱢᱚᱜᱼᱟ ᱧᱟᱢᱚᱜᱼᱟ ᱧᱟᱢᱚᱜ ᱜᱮᱭᱟ ᱧᱟᱢᱚᱜᱼᱟ ᱦᱳᱭ ᱦᱳᱭ ᱴᱷᱤᱠᱜᱮᱭᱟ ᱵᱷᱮᱡᱟᱭᱮᱫᱼᱟᱹᱞᱤᱧ ᱛᱚᱵᱮ ᱴᱷᱤᱠᱜᱮᱭᱟ ᱦᱮᱸ ᱦᱮᱸ ᱵᱷᱮᱡᱟ ᱠᱟᱜ ᱢᱮ ᱴᱷᱤᱠ